ᱦᱮᱸ ᱦᱮᱞᱳ ᱤᱧᱫᱚ ᱚᱱᱟ ᱵᱟᱝᱞᱟᱫᱮᱥ ᱠᱷᱚᱱᱟᱧ ᱤᱧ ᱨᱚᱲ ᱮᱫᱟ ᱥᱳᱥᱟᱞ ᱳᱟᱨᱠᱟᱨ ᱥᱮ ᱥᱚᱢᱟᱡᱽ ᱥᱩᱥᱟᱹᱨᱤᱭᱟᱹ ᱠᱚ ᱢᱮᱛᱟ ᱠᱚ ᱠᱟᱱᱟ ᱩᱱᱤ ᱦᱚᱯᱚᱱ ᱢᱩᱨᱢᱩ ᱤᱧᱟᱹᱜ ᱧᱩᱛᱩᱢ ᱫᱚ ᱤᱧᱟᱹᱜ ᱧᱩᱛᱩᱢ ᱫᱚ ᱦᱚᱯᱚᱱ ᱢᱩᱨᱢᱩ ᱜᱚᱢᱠᱮ ᱟᱢᱫᱚ ᱢᱟᱺᱡᱷᱤ ᱦᱟᱲᱟᱢ ᱠᱟᱱ ᱜᱮᱭᱟᱢ ᱛᱚ ᱚ ᱢᱚᱦᱤᱫᱟᱯᱩᱨ ᱫᱚ ᱪᱮᱫ ᱰᱤᱥᱴᱨᱤᱠ ᱯᱟᱲᱟᱜ ᱠᱟᱱᱟ ᱪᱮᱫ ᱡᱮᱞᱟ ᱯᱟᱲᱟᱜ ᱠᱟᱱᱟ ᱚ ᱵᱞᱚᱠ ᱵᱟᱝ ᱮᱠ ᱱᱟᱢᱵᱟᱨ ᱚᱧᱪᱚᱞ ᱯᱟᱲᱟᱜ ᱠᱟᱱ ᱛᱟᱯᱮᱭᱟ ᱟᱯᱮᱫᱚ ᱟᱪᱪᱷᱟᱧ ᱢᱮᱱ ᱮᱫᱟ ᱡᱮ ᱟᱵᱚ ᱥᱚᱢᱟᱡᱽ ᱨᱮ ᱟᱨᱠᱤ ᱟᱵᱚ ᱥᱟᱱᱛᱟᱲ ᱥᱚᱢᱟᱡᱽ ᱥᱩᱥᱟᱹᱨᱤᱭᱟᱹ ᱟᱨᱠᱤ ᱟᱹᱭᱩᱨᱤᱡ ᱠᱚᱫᱚ ᱚᱠᱚᱭ ᱠᱚ ᱠᱟᱱᱟ ᱠᱚ ᱛᱷᱚᱲᱟᱢ ᱞᱟᱹᱭ ᱟᱹᱧ ᱠᱷᱟᱱ ᱟᱹᱰᱤᱜᱮ ᱵᱷᱟᱹᱜᱤ ᱠᱚᱜᱼᱟ ᱦᱮᱸ ᱟᱪᱪᱷᱟ ᱟᱪᱪᱷᱟ ᱦᱮᱸ ᱦᱮᱸ

ᱟᱪᱪᱷᱟ ᱟᱪᱪᱷᱟ ᱟᱪᱪᱷᱟ ᱚᱻ

ᱟᱪᱪᱷᱟ ᱟᱪᱪᱷᱟ ᱟᱨ ᱪᱮᱫ ᱠᱚ ᱢᱟᱱᱮ ᱞᱟᱹᱞᱟᱹᱭ ᱜᱮᱭᱟ ᱠᱚ ᱵᱟᱝ ᱚᱻ ᱟᱪᱪᱷᱟ ᱟᱹᱰᱤ ᱱᱟᱯᱟᱭ ᱟᱹᱰᱤ ᱥᱟᱨᱦᱟᱣ ᱢᱟᱺᱡᱷᱤ ᱵᱟᱵᱟ ᱢᱟ ᱛᱚᱵᱮ ᱡᱚᱜᱨᱜᱮ ᱦᱮᱸ ᱦᱮᱸ